ᱡᱟᱱᱟᱝ ᱵᱟᱝ ᱵᱷᱮᱜᱟᱨ ᱟᱨ ᱠᱷᱮᱹᱞᱳᱰ ᱥᱟᱱᱟᱢ ᱦᱚᱲ ᱠᱚ ᱥᱚᱢᱟᱱ ᱞᱮᱠᱟᱛᱮ ᱥᱮᱞᱮᱫ ᱨᱮ ᱥᱚᱞᱦᱮ ᱢᱮᱱᱟᱜᱼᱟ ᱡᱮᱞᱮᱠᱟ ᱡᱟᱦᱟᱱ ᱡᱟᱦᱟᱱᱟᱜ ᱯᱨᱳᱜᱨᱟᱢ ᱨᱮ ᱟᱭᱢᱟ ᱦᱚᱲ ᱠᱚ ᱧᱮᱞ ᱫᱟᱲᱮᱭᱟᱜᱼᱟ ᱟᱭᱳ ᱦᱚᱲ ᱵᱟᱵᱟ ᱦᱚᱲ ᱜᱤᱫᱽᱨᱟᱹ ᱯᱤᱫᱽᱨᱟᱹ ᱡᱚᱛᱚ ᱠᱚ ᱧᱮᱞ ᱫᱲᱮᱭᱟᱜᱼᱟ ᱡᱟᱦᱟᱱᱟᱜ ᱮᱴᱠᱮᱴᱚᱬᱮ ᱵᱟᱭ ᱦᱩᱭᱩᱜᱼᱟ ᱡᱟᱦᱟᱱᱟᱜ ᱯᱨᱳᱜᱨᱟᱢ ᱧᱮᱞ ᱛᱩᱞᱩᱡ ᱡᱮᱞᱮᱠᱟ ᱜᱟᱭᱟᱱ ᱜᱟᱭᱟᱱ ᱢᱮᱱᱫᱚ ᱰᱨᱟᱢᱟ ᱰᱨᱟᱢᱟ ᱧᱮᱞᱮᱜᱮ ᱟᱠᱚ ᱮᱱᱠᱷᱟᱱ ᱚᱸᱰᱮ ᱜᱮ ᱢᱤᱫ ᱯᱟᱥᱴᱟ ᱠᱩᱲᱤ ᱠᱚ ᱫᱩᱲᱩᱵ ᱠᱚᱜᱼᱟ ᱢᱤᱫ ᱯᱟᱥᱴᱟ ᱠᱚᱲᱟ ᱠᱚ ᱫᱩᱲᱩᱵ ᱠᱚᱜᱼᱟ ᱢᱮᱱ ᱫᱚ ᱟᱭᱳ ᱦᱚᱲ ᱵᱷᱤᱱᱟᱹ ᱯᱟᱥᱴᱟ ᱵᱟᱵᱟ ᱦᱚᱲ ᱵᱷᱤᱱᱟᱹ ᱯᱟᱥᱴᱟ ᱮᱱᱠᱷᱟᱱ ᱧᱮᱞ ᱛᱩᱞᱩᱡ ᱡᱟᱦᱟᱱᱟᱜ ᱮᱴᱠᱮᱴᱚᱬᱮ ᱵᱟᱭ ᱦᱩᱭᱩᱜᱼᱟ ᱟᱨ ᱱᱟᱯᱟᱭ ᱛᱮᱠᱚ ᱧᱮᱞᱟ ᱟᱨ ᱨᱟᱹᱥᱠᱟᱹᱭᱟᱠᱚ ᱚᱱᱠᱟᱜᱮ ᱥᱮᱞᱮᱫ ᱨᱮᱱᱟᱜ ᱤᱧᱟᱹᱜ ᱢᱚᱪᱟ ᱠᱷᱚᱱ ᱱᱚᱝᱠᱟ ᱴᱚᱴᱷᱟ ᱢᱮᱱᱟᱜᱼᱟ ᱡᱮᱞᱮᱠᱟ ᱡᱟᱦᱟᱱᱟᱜ ᱯᱨᱳᱜᱨᱟᱢ ᱨᱮ ᱮᱴᱠᱮᱴᱚᱬᱮ ᱟᱞᱚ ᱦᱩᱭᱩᱜᱢᱟ ᱡᱚᱛᱚ ᱦᱚᱲ ᱢᱟ ᱵᱚᱦᱤᱱ ᱠᱚ ᱧᱮᱞ ᱫᱟᱲᱮᱭᱟᱢᱟ ᱴᱷᱤᱠ ᱚᱱᱠᱟᱜᱮ ᱚᱱᱠᱟᱜᱮ ᱚᱱᱟ ᱠᱷᱟᱹᱛᱤᱨ ᱤᱧᱟᱹᱜ ᱨᱟᱭ ᱫᱚ ᱱᱤᱭᱟᱹ ᱜᱮ ᱠᱟᱱᱟ ᱡᱮ ᱠᱷᱮᱹᱞᱳᱰ ᱥᱟᱱᱟᱢ ᱦᱚᱲ ᱠᱚ ᱥᱚᱢᱟᱱ ᱥᱮᱞᱮᱫ ᱫᱚᱨᱠᱟᱨ ᱠᱟᱱᱟ ᱥᱮᱞᱮᱫ ᱠᱟᱛᱮ ᱧᱮᱞ ᱫᱚᱨᱠᱟᱨ ᱠᱟᱱᱟ ᱟᱨ ᱡᱟᱦᱟᱱᱟᱜ ᱮᱴᱠᱮᱴᱚᱬᱮ ᱟᱞᱚ ᱦᱩᱭᱩᱜᱢᱟ ᱧᱮᱞ ᱵᱟᱲᱟ ᱠᱟᱛᱮ ᱱᱟᱯᱟᱭᱛᱮ ᱦᱚᱲ ᱠᱚ ᱯᱩᱨᱟᱹᱣᱢᱟ